ᱤᱧ ᱫᱚ ᱠᱮᱢᱮᱨᱟ ᱛᱮᱫᱚ ᱫᱟᱨᱮ ᱱᱟᱹᱲᱤ ᱥᱮᱵᱟᱝ ᱡᱤᱵᱽᱼᱡᱤᱭᱟᱹᱞᱤ ᱠᱚ ᱩᱱᱠᱩᱜᱤᱧ ᱛᱩᱞᱟᱹᱣ ᱠᱚᱣᱟ ᱠᱟᱨᱚᱱ ᱫᱚ ᱦᱩᱭᱩᱜ ᱠᱟᱱᱟ ᱤᱧᱟᱹᱜ ᱯᱷᱮᱵᱟᱨᱮᱹᱴ ᱠᱟᱱᱟ ᱠᱚ ᱩᱝᱠᱩ ᱦᱚᱸ ᱫᱟᱨᱮᱱᱟᱲᱤ ᱠᱚᱫᱚ ᱯᱷᱮᱵᱟᱨᱮᱹᱴ ᱠᱟᱱᱟ ᱚᱱᱟ ᱦᱤᱥᱟᱹᱵᱛᱮ ᱡᱟᱦᱟᱸᱛᱤᱥ ᱡᱩᱫᱤ ᱤᱧ ᱥᱩᱡᱳᱜᱤᱧ ᱧᱟᱢ ᱞᱮᱠᱷᱟᱡ ᱥᱮ ᱵᱟᱝ ᱤᱧ ᱚᱯᱥᱚᱨᱤᱧ ᱧᱟᱢ ᱞᱮᱠᱷᱟᱡ ᱡᱤᱵᱽᱼᱡᱤᱭᱟᱹᱞᱤ ᱠᱚᱜᱮᱧ ᱛᱩᱞᱟᱹᱣ ᱠᱚᱣᱟ ᱥᱮ ᱵᱟᱝ ᱫᱟᱨᱮ ᱱᱟᱹᱲᱤ ᱠᱚᱦᱚᱸᱧ ᱛᱩᱞᱟᱹᱣᱟ ᱚᱱᱟ ᱫᱚ ᱤᱧᱟᱹᱜ ᱯᱷᱮᱵᱟᱨᱮᱹᱴ ᱠᱟᱱᱟ ᱟᱨ ᱟᱛᱳ ᱫᱤᱥᱚᱢ ᱨᱮᱱ ᱦᱚᱲ ᱠᱚᱦᱚᱸ ᱡᱚᱛᱚ ᱦᱚᱲ ᱜᱮᱠᱚ ᱠᱩᱥᱤᱭᱟᱜᱼᱟ ᱟᱨ ᱚᱱᱟ ᱡᱤᱵᱽᱼᱡᱤᱭᱟᱹᱞᱚ ᱠᱚ ᱫᱟᱨᱮ ᱱᱟᱹᱲᱤ ᱠᱚᱫᱚ ᱢᱚᱡᱽ ᱜᱮ ᱧᱮᱞᱚᱜᱼᱟ